ᱚ ᱰᱟᱠᱛᱟᱨ ᱵᱟᱵᱩ ᱦᱟᱥᱟᱰᱩᱝᱨᱤ ᱠᱷᱚᱱᱟ ᱤᱧ ᱧᱤᱧ ᱞᱟᱹᱭᱮᱫᱼᱟ ᱦᱟᱥᱟᱰᱩᱝᱨᱤ ᱚᱻ ᱞᱟᱹᱭ ᱮᱫᱟᱞᱤᱧ ᱟᱹᱞᱤᱧᱟᱜ ᱚᱲᱟᱜ ᱨᱮ ᱢᱤᱫᱴᱟᱱ ᱨᱩᱜᱤ ᱦᱮᱱᱟᱜ ᱟᱠᱟᱫᱮᱭᱟ

ᱦᱮᱸ ᱞᱟᱹᱭᱮᱫᱟᱹᱧ ᱦᱟᱥᱟᱰᱩᱝᱨᱤ ᱠᱷᱚᱱ ᱞᱤᱧ ᱯᱷᱳᱱ ᱮᱫᱟ ᱰᱟᱠᱛᱟᱨ ᱵᱟᱵᱩ ᱟᱹᱞᱤᱧ ᱚᱲᱟᱜ ᱨᱮ ᱢᱤᱫᱴᱮᱱ ᱨᱩᱜᱤ ᱦᱮᱱᱟᱜ ᱟᱠᱟᱫᱮᱭᱟ ᱟᱵᱤᱱ ᱤᱭᱟᱹ ᱯᱷᱩᱞᱠᱩᱥᱢᱟᱹ ᱦᱟᱥᱯᱟᱛᱟᱞ ᱞᱮ ᱤᱫᱤᱭᱮᱭᱟ ᱟᱨ ᱜᱟᱹᱲᱤ ᱠᱚᱫᱚ ᱵᱮᱵᱚᱥᱛᱟ ᱵᱟᱱᱩᱜ ᱟᱠᱟᱫ ᱛᱟᱞᱮᱭᱟ

ᱦᱮᱸ ᱟᱞᱮ ᱞᱮ ᱨᱮᱰᱤ ᱦᱟᱛᱟᱲᱚᱜ ᱠᱟᱱᱟ ᱛᱟᱦᱚᱞᱮ ᱴᱷᱤᱠ ᱟᱪᱷᱮ ᱚᱻ ᱵᱚᱦᱚᱜ ᱦᱟᱥᱩᱭᱮ ᱠᱟᱱᱟ ᱞᱟᱡᱽ ᱦᱟᱥᱩᱭᱮ ᱠᱟᱱᱟ ᱛᱟᱦᱚᱞᱮ ᱟᱞᱮ ᱨᱮᱰᱤ ᱠᱟᱛᱮᱫ ᱞᱮ ᱛᱟᱦᱮᱸᱱᱟ